ᱦᱮᱞᱳ ᱦᱮᱸ ᱠᱷᱟᱭᱮᱨᱵᱚᱱᱤ ᱨᱮ ᱚ ᱦᱚ ᱪᱮᱫ ᱠᱷᱚᱵᱚᱨ ᱞᱟᱹᱭ ᱯᱮ ᱪᱮᱫ ᱱᱮᱶᱛᱟ ᱱᱟᱜ ᱚ ᱚ ᱦᱚ ᱟᱫᱚ ᱛᱤᱥ ᱦᱩᱸ ᱦᱩᱸ ᱦᱟᱛᱟ ᱦᱟᱛᱟᱣ ᱜᱮᱭᱟᱞᱮ ᱰᱷᱮᱨ ᱜᱮ ᱪᱮᱫᱟᱜ ᱥᱮ ᱤᱱᱟᱹᱜ ᱥᱟᱸᱜᱮ ᱞᱮ ᱪᱟᱞᱟᱜᱼᱟ ᱥᱮ ᱛᱚ ᱰᱷᱮᱨ ᱜᱮᱞᱮ ᱦᱟᱛᱟᱣᱟ ᱮᱱᱛᱮᱨᱮᱦᱚᱸ ᱪᱮᱫᱞᱮᱠᱟ ᱵᱤᱥ ᱦᱟᱡᱟᱨ ᱜᱟᱱ ᱠᱚᱢ ᱪᱮ ᱠᱚᱢ ᱫᱚ ᱵᱟᱞᱮ ᱠᱚᱢᱟ ᱟᱞᱮ ᱫᱚ ᱩᱱᱟᱹᱜ ᱥᱟᱸᱜᱮ ᱞᱮ ᱪᱟᱞᱟᱜᱼᱟ ᱟᱨᱚ ᱠᱚᱢᱚᱜᱼᱟᱞᱮ ᱟᱞᱮ ᱫᱚ ᱩᱱᱟᱹᱜ ᱥᱟᱺᱜᱤᱧ ᱩᱱᱟᱹᱜ ᱥᱟᱺᱜᱤᱧ ᱜᱮᱫᱚ ᱟᱨ ᱪᱟᱞᱟᱜ ᱟᱞᱮ ᱜᱟᱹᱰᱤ ᱥᱩᱱᱩᱢ ᱠᱚ ᱟᱨᱚ ᱩᱱᱟᱹᱜ ᱦᱚᱲ ᱮᱱᱠᱷᱟᱱ ᱫᱚ ᱚᱱᱟ ᱠᱷᱟᱹᱛᱤᱨ ᱚ ᱚᱱᱟ ᱦᱳᱭ ᱠᱚᱢ ᱢᱟᱱᱮ ᱛᱤᱱᱟᱹᱜ ᱠᱚᱢ ᱫᱚᱥ ᱦᱟᱡᱟᱨ ᱤᱱᱟᱹᱜ ᱠᱚᱢ ᱥᱮ ᱟᱨ ᱩᱱᱟᱹᱜ ᱦᱚᱲ ᱞᱮ ᱪᱟᱞᱟᱜ ᱫᱚ ᱢᱟᱥᱮ ᱮᱱᱠᱷᱟᱱ ᱟᱞᱮ ᱪᱮᱫ ᱯᱷᱟᱭᱫᱟ ᱦᱟᱞᱮᱭᱟ ᱦᱳᱭ ᱦᱮᱸᱛᱚ ᱛᱤ ᱨᱮᱱᱟᱜ ᱦᱩᱸ ᱦᱳᱭ ᱦᱳᱭ ᱴᱷᱤᱠ ᱫᱤᱱ ᱜᱮ ᱪᱟᱞᱟᱜ ᱟᱞᱮ ᱦᱟᱸᱜ ᱠᱚᱱᱯᱷᱟᱨᱢ ᱦᱩᱸ ᱟᱨ ᱦᱳᱭ ᱴᱷᱤᱠᱜᱮᱭᱟ